ᱥᱟᱸᱜᱷᱟᱨᱤᱭᱟᱹ ᱠᱚ ᱴᱷᱟᱶ ᱨᱮ ᱪᱟᱞᱟᱜ ᱨᱮᱱᱟᱜ ᱥᱚᱨᱮᱥ ᱚᱠᱛᱚ ᱫᱚ ᱦᱩᱭᱩᱜ ᱠᱟᱱᱟ ᱯᱩᱥ ᱟᱨ ᱢᱟᱜᱷ ᱚᱱᱟ ᱯᱩᱥ ᱟᱨ ᱢᱟᱜᱷ ᱜᱮ ᱟᱹᱰᱤ ᱡᱟᱹᱥᱛᱤ ᱱᱚᱣᱟ ᱴᱷᱟᱶ ᱨᱮ ᱟᱹᱰᱤ ᱟᱢᱫᱟ ᱢᱟ ᱱᱚᱣᱟ ᱠᱚ ᱦᱤᱡᱩᱜᱼᱟ ᱡᱚᱛᱚ ᱡᱟᱭᱜᱟ ᱨᱮᱱ ᱜᱮ ᱢᱟᱱᱣᱟ ᱠᱚ ᱦᱤᱡᱩᱜᱼᱟ ᱚᱸᱰᱮ ᱛᱟᱦᱮᱸ ᱨᱮᱱᱟᱜ ᱵᱷᱟᱹᱜᱤ ᱱᱟᱯᱟᱭ ᱵᱮᱵᱚᱥᱛᱟ ᱢᱮᱱᱟᱜᱼᱟ ᱚᱱᱟ ᱥᱟᱶᱛᱮ ᱦᱚᱭ ᱦᱤᱥᱤᱫ ᱦᱚᱸ ᱟᱹᱰᱤ ᱵᱷᱟᱹᱜᱤ ᱵᱩᱡᱷᱟᱹᱜᱼᱟ ᱚᱱᱟ ᱥᱟᱶᱛᱮ ᱱᱟᱹᱭ ᱫᱟᱜ ᱫᱟᱨᱮ ᱵᱩᱨᱩ ᱠᱚ ᱥᱟᱱᱟᱢ ᱧᱮᱞᱚᱜᱼᱟ ᱚᱱᱟ ᱥᱩᱨ ᱨᱮ ᱟᱢᱫᱟ ᱟᱵᱤ ᱢᱟᱱᱣᱟᱣᱜ ᱟᱛᱳ ᱠᱚᱦᱚᱸ ᱢᱮᱱᱟᱜᱼᱟ ᱚᱱᱟ ᱥᱟᱶᱛᱮ ᱱᱚᱣᱟ ᱟᱵᱚ ᱥᱟᱱᱛᱟᱲ ᱦᱚᱯᱚᱱᱟᱜ ᱡᱟᱦᱟᱸ ᱫᱷᱚᱨᱚᱢ ᱠᱚ ᱢᱮᱱᱟᱜᱼᱟ ᱚᱱᱟ ᱥᱟᱶᱛᱮ ᱫᱷᱚᱨᱚᱢ ᱨᱮᱱᱟᱜ ᱢᱮᱞᱟ ᱦᱚᱸ ᱦᱩᱭᱩᱜᱼᱟ ᱚᱱᱟ ᱨᱮᱱᱟᱜ ᱚᱠᱛᱚ ᱫᱚ ᱦᱩᱭᱩᱜ ᱠᱟᱱᱟ ᱱᱚᱣᱟ ᱵᱟᱹᱭᱥᱟᱹᱠᱷ ᱵᱚᱸᱜᱟ ᱵᱟᱹᱭᱥᱟᱹᱠᱷ ᱵᱚᱸᱜᱟ ᱨᱮᱜᱮ ᱱᱚᱣᱟ ᱢᱮᱞᱟ ᱫᱚ ᱦᱩᱭᱩᱜᱼᱟ ᱩᱱ ᱡᱚᱠᱷᱚᱱ ᱦᱚᱸ ᱟᱵᱚ ᱥᱟᱱᱛᱟᱲ ᱟᱹᱰᱤ ᱡᱟᱹᱥᱛᱤ ᱦᱚᱲ ᱠᱚ ᱦᱩᱭᱩᱜ ᱛᱟᱵᱚᱱᱟ ᱚᱸᱰᱮ ᱵᱟᱨᱦᱮ ᱠᱷᱚᱱᱟᱜ ᱦᱚᱸᱠᱚ ᱧᱮᱧᱮᱞᱤᱭᱟᱹ ᱠᱚᱠᱚ ᱦᱤᱡᱩᱜᱼᱟ ᱟᱨ ᱠᱚ ᱢᱮᱞᱟ ᱠᱚ ᱧᱮᱞ ᱨᱮᱱᱟᱜ ᱠᱚ ᱨᱟᱹᱥᱠᱟᱹ ᱠᱚ ᱵᱩᱡᱷᱟᱹᱣᱟ